ᱦᱟᱸ ᱡᱚᱦᱟᱨ ᱜᱮ ᱚᱠᱚᱭᱮᱢ ᱞᱟ ᱭᱮᱫᱟ ᱦᱩᱸ ᱞᱟ ᱭᱢᱮ ᱦᱟᱸ ᱢᱮᱱᱟᱜ ᱜᱮᱭᱟ ᱟᱨ ᱢᱤᱫ ᱫᱷᱟᱣ ᱞᱟ ᱭᱞᱮᱢ

ᱟᱞᱮ ᱱᱚᱶᱟ ᱥᱚᱨᱠᱟᱨᱤ ᱮᱱᱡᱤᱭᱳ ᱛᱚᱨᱚᱯᱷ ᱥᱮᱫ ᱠᱷᱚᱱ ᱫᱚ ᱢᱮᱱᱟᱜ ᱟᱠᱟᱫ ᱜᱮᱭᱟ ᱦᱟᱸ ᱪᱟᱥ ᱵᱟᱥ ᱨᱮᱱᱟᱜ ᱥᱩᱵᱤᱫᱷᱟ ᱴᱚᱞᱟᱯᱟᱲᱟ ᱨᱮᱱᱟᱜ ᱚᱞᱚᱜ ᱯᱟᱲᱦᱟᱜ ᱨᱮᱱᱟᱜ ᱟᱫᱚ ᱪᱮᱫ ᱥᱚᱢᱚᱥᱥᱭᱟ ᱦᱩᱭᱩᱜ ᱠᱟᱱ ᱛᱟᱯᱮᱭᱟ ᱞᱟ ᱭ ᱞᱮᱠᱷᱟᱡᱼᱮᱢ ᱚ ᱱᱚᱶᱟᱠᱚ ᱥᱩᱡᱳᱜᱽ ᱥᱩᱵᱤᱫᱷᱟ ᱵᱚᱞᱮ ᱚᱠᱟ ᱞᱮᱠᱟᱛᱮ ᱧᱟᱢ ᱠᱚᱜ ᱟ ᱚᱸ ᱱᱚᱶᱟᱠᱚ ᱥᱩᱡᱳᱜᱽ ᱥᱩᱵᱤᱫᱷᱟ ᱫᱚ ᱧᱟᱢᱚᱜ ᱟ ᱡᱮ ᱟᱢ ᱟᱯᱮ ᱪᱮᱫ ᱥᱚᱢᱚᱥᱥᱭᱟ ᱨᱮ ᱢᱮᱱᱟᱜ ᱯᱮᱭᱟ ᱚᱱᱟ ᱵᱟᱠᱷᱨᱟᱛᱮ ᱫᱚᱨᱠᱷᱟᱥᱛᱚ ᱚᱞᱟ ᱚᱞ ᱦᱩᱭᱩᱜ ᱟ ᱱᱤᱭᱟᱹ ᱫᱚᱨᱠᱷᱟᱥᱛᱚ ᱚᱞ ᱠᱟᱛᱮᱫ ᱟᱞᱮ ᱪᱮᱛᱟᱱ ᱞᱮᱵᱮᱞ ᱨᱮᱞᱮ ᱵᱮᱡᱷᱟᱭᱟ ᱚᱱᱟ ᱮᱯᱨᱩᱵᱷᱟᱞ ᱮᱯᱨᱩᱵᱷ ᱞᱮᱱ ᱠᱷᱟᱡ ᱛᱟᱯᱚᱨ ᱟᱱᱟ ᱮᱯᱨᱩᱵᱷ ᱦᱮᱡ ᱠᱟᱛᱮ ᱴᱟᱠᱟ ᱛᱤᱥ ᱠᱚ ᱵᱷᱮᱡᱟᱭᱟ ᱛᱟᱨᱯᱚᱨ ᱟᱫᱚ ᱟᱱᱟᱜᱮ ᱱᱚᱶᱟ ᱯᱷᱚᱨᱚᱢ ᱵᱚᱞᱛᱮᱫᱚ ᱯᱷᱚᱨᱚᱢ ᱫᱚ ᱵᱟᱝ ᱚᱱᱟᱫᱚ ᱢᱤᱫᱴᱟᱝ ᱫᱚᱨᱠᱷᱟᱥᱛᱷᱚ ᱚᱞ ᱦᱩᱭᱩᱜ ᱟ ᱫᱚᱨᱠᱷᱟᱥᱛᱷᱚ ᱚᱞ ᱠᱟᱛᱮ ᱟᱞᱮᱴᱷᱮᱡ ᱡᱚᱢᱟᱭ ᱦᱩᱭᱩᱜ ᱟ ᱟᱫᱚ ᱚᱞ ᱠᱟᱛᱮ ᱚᱱᱟ ᱟᱞᱮ ᱟᱨᱚ ᱪᱮᱛᱟᱱ ᱞᱮᱵᱮᱞ ᱨᱮᱞᱮ ᱤᱫᱤᱭᱟ ᱛᱟᱨᱯᱚᱨ ᱡᱟᱦᱟ ᱦᱩᱭᱩᱜ ᱟ ᱚᱸ ᱛᱚ ᱟᱯᱮ ᱫᱚᱨᱠᱷᱟᱥᱛᱚ ᱚᱞ ᱯᱮ ᱟᱨ ᱡᱚᱢᱟᱭ ᱯᱮ ᱱᱚᱣᱟ ᱚᱯᱷᱤᱥᱨᱮ ᱮᱱᱡᱤᱭᱳ ᱚᱯᱷᱤᱥ ᱡᱟᱦᱟᱸ ᱢᱮᱱᱟᱜ ᱟᱠᱟᱫᱟ ᱚᱸᱰᱮᱜᱮ ᱡᱚᱢᱟ ᱞᱮᱠᱷᱟᱱ ᱦᱩᱭᱩᱜ ᱟ ᱦᱟᱸ ᱡᱚᱦᱟᱨ ᱜᱮ